ᱟᱞᱮ ᱱᱚᱣᱟ ᱥᱩᱨ ᱥᱩᱯᱩᱨ ᱨᱮᱫᱚ ᱟᱹᱰᱤᱜᱟᱱ ᱥᱤᱞᱯᱚ ᱢᱮᱱᱟᱜᱼᱟ ᱚᱱᱟ ᱥᱟᱶᱛᱮ ᱯᱚᱱᱚᱛ ᱨᱮᱦᱚᱸ ᱟᱹᱰᱤᱜᱟᱱ ᱥᱤᱞᱯᱚ ᱢᱮᱱᱟᱜᱼᱟ ᱢᱮᱱᱠᱷᱟᱱ ᱞᱟᱠᱪᱟᱨ ᱥᱟᱞᱟᱜ ᱛᱩᱞᱟᱹᱡᱚᱠᱷᱟ ᱫᱚ ᱟᱹᱰᱤᱜᱮ ᱟᱱᱟᱴ ᱧᱚᱜᱼᱟ ᱛᱷᱚᱲᱟ ᱢᱮᱱᱠᱷᱟᱱ ᱵᱟᱝ ᱛᱩᱞᱟᱹ ᱡᱚᱠᱷᱟ ᱨᱮᱦᱚᱸ ᱵᱟᱝ ᱜᱟᱱᱚᱜᱼᱟ ᱪᱮᱫᱟᱜ ᱥᱮ ᱥᱤᱞᱯᱚ ᱡᱩᱫᱤ ᱵᱷᱟᱜᱮ ᱩᱱᱱᱚᱛᱤ ᱛᱟᱦᱮᱱᱟ ᱥᱮ ᱥᱤᱞᱯᱚ ᱡᱚᱫᱤ ᱵᱷᱟᱜᱮ ᱵᱚᱱ ᱩᱱᱱᱚᱛᱤ ᱫᱟᱲᱮᱜᱼᱟ ᱛᱟᱦᱞᱮ ᱞᱟᱠᱪᱟᱨ ᱦᱚᱸ ᱩᱱᱱᱚᱛᱤ ᱫᱟᱲᱮᱜᱼᱟ ᱪᱮᱫᱟᱜ ᱥᱮ ᱡᱟᱦᱟᱸ ᱠᱚ ᱥᱤᱞᱯᱚ ᱢᱮᱱᱟᱜᱼᱟ ᱚᱱᱟ ᱥᱤᱞᱯᱚ ᱠᱚᱨᱮᱫ ᱠᱟᱹᱢᱤ ᱠᱟᱹᱥᱱᱤ ᱥᱮ ᱨᱳᱡᱽᱜᱟᱨ ᱠᱟᱛᱮᱫ ᱦᱮᱸ ᱥᱮ ᱵᱟᱝ ᱟᱢ ᱱᱟᱯᱟᱭ ᱥᱟᱺᱦᱤᱡ ᱞᱟᱠᱪᱟᱨ ᱦᱚᱸᱢ ᱠᱚᱨᱟᱣ ᱫᱟᱲᱮᱭᱟᱜᱼᱟ ᱥᱮ ᱞᱟᱠᱪᱟᱨ ᱨᱮ ᱜᱚᱲᱚ ᱦᱚᱸᱢ ᱮᱢ ᱫᱟᱲᱮᱭᱟᱜᱼᱟ ᱚᱱᱟ ᱠᱷᱟᱹᱛᱤᱨ ᱛᱤᱧ ᱢᱮᱱᱟ ᱤᱧᱫᱚ ᱡᱮ ᱵᱷᱟᱜᱮ ᱴᱷᱤᱠ ᱛᱮ ᱥᱤᱞᱯᱚ ᱨᱮ ᱠᱟᱹᱢᱤ ᱠᱟᱹᱥᱱᱤ ᱠᱟᱛᱮᱫ ᱦᱮᱸ ᱥᱮ ᱵᱟᱝ ᱟᱨᱚ ᱵᱷᱟᱜᱮ ᱵᱷᱟᱜᱮ ᱥᱮ ᱟᱨᱚ ᱵᱷᱟᱜᱮ ᱴᱷᱤᱠ ᱥᱟᱺᱦᱤᱡ ᱛᱮ ᱥᱤᱞᱯᱤ ᱞᱟᱠᱪᱟᱨ ᱵᱚᱱ ᱠᱚᱨᱟᱣ ᱫᱟᱲᱮᱭᱟᱜ ᱢᱟ ᱚᱱᱟᱜᱮ ᱤᱧ ᱫᱚᱧ ᱟᱥᱚᱜᱼᱟ